ᱤᱧ ᱱᱚᱣᱟᱜᱤᱧ ᱢᱚᱱᱮᱭᱟ ᱡᱮ ᱥᱠᱩᱞ ᱨᱮᱭᱟᱜ ᱥᱤᱞᱮᱵᱟᱥ ᱜᱤᱫᱽᱨᱟᱹ ᱠᱚᱣᱟᱜ ᱵᱮᱝᱠ ᱠᱟᱹᱢᱤᱦᱚᱨᱟ ᱱᱤᱛᱤ ᱨᱤᱱ ᱨᱤᱴᱟᱨᱱ ᱴᱟᱥᱠ ᱟᱭᱢᱟ ᱤᱫᱤᱠᱟᱛᱮ ᱥᱮᱪᱮᱫ ᱫᱚ ᱟᱹᱰᱤ ᱜᱮ ᱞᱟᱹᱠᱛᱤᱭᱟ ᱪᱮᱫᱟᱜ ᱥᱮ ᱚᱱᱟ ᱫᱤᱭᱮ ᱛᱮᱜᱮ ᱜᱤᱫᱽᱨᱟᱹ ᱠᱚ ᱵᱮᱝᱠ ᱠᱟᱹᱢᱤ ᱨᱮᱱᱟᱜ ᱥᱟᱱᱟᱢ ᱞᱮᱠᱟᱱᱟᱜ ᱠᱚ ᱵᱟᱲᱟᱭ ᱫᱟᱲᱮᱭᱟᱜᱼᱟ ᱟᱨ ᱨᱤᱱ ᱛᱤᱱᱟᱹᱜ ᱦᱟᱛᱟᱣ ᱨᱮ ᱛᱤᱱᱟᱹᱜ ᱨᱤᱴᱟᱱ ᱦᱟᱛᱟᱣ ᱦᱩᱭᱩᱜᱼᱟ ᱚᱱᱟ ᱚᱱᱟ ᱴᱟᱥᱠ ᱟᱭᱢᱟ ᱤᱫᱤ ᱠᱟᱛᱮ ᱠᱚ ᱵᱟᱲᱟᱭ ᱫᱟᱲᱭᱟᱜᱼᱟ